ᱟᱹᱛᱩ ᱠᱷᱚᱱ ᱡᱚᱠᱷᱚᱱ ᱵᱟᱦᱨᱮᱧ ᱩᱰᱩᱠᱮᱱᱟ ᱛᱳ ᱱᱤᱭᱟᱹᱜᱤᱧ ᱧᱮᱞ ᱧᱟᱢ ᱠᱮᱫᱟ ᱦᱟᱱᱟ ᱟᱹᱛᱩ ᱨᱮ ᱪᱟᱞᱟᱣ ᱠᱟᱛᱮᱫ ᱵᱟᱯᱞᱟ ᱦᱩᱭᱩᱜ ᱠᱟᱱᱟ ᱦᱟᱱᱮ ᱠᱤᱱ ᱵᱷᱚᱡᱽ ᱚᱸᱰᱮ ᱫᱚ ᱞᱟᱦᱟ ᱨᱮᱫᱚ ᱡᱚᱢ ᱦᱩᱭ ᱮᱱᱟ ᱫᱟᱠᱟ ᱛᱳ ᱚᱱᱟᱜᱤᱧ ᱢᱮᱱ ᱮᱫᱟ ᱫᱟᱠᱟ ᱡᱚᱢ ᱞᱟᱦᱟᱭ ᱦᱩᱭᱩᱜᱼᱟ ᱚᱱᱟ ᱯᱚᱨ ᱛᱮᱫᱚ ᱨᱟᱹᱥᱠᱟᱹᱭ ᱦᱩᱭᱩᱜᱼᱟ ᱮᱱᱮᱡᱚᱜ ᱦᱩᱭᱩᱜᱼᱟ ᱠᱚᱲᱟ ᱠᱚᱲᱟ ᱥᱮ ᱟᱢᱨᱮᱱ ᱜᱟᱞᱯᱷᱨᱮᱱᱰ ᱢᱮᱱᱟᱭ ᱛᱟᱢᱟ ᱩᱱᱤ ᱥᱟᱛᱮᱢ ᱮᱱᱮᱡᱚᱜᱼᱟ ᱛᱟᱨᱯᱚᱨ ᱢᱤᱫᱴᱮᱱ ᱠᱩᱢᱵᱲᱩᱧ ᱧᱮᱞ ᱞᱮᱫᱮᱭᱟ ᱚᱱᱟ ᱵᱟᱯᱞᱟ ᱨᱮᱜᱮ ᱠᱩᱢᱲᱩᱧ ᱧᱮᱞ ᱠᱮᱫᱮᱭᱟ ᱟᱹᱰᱤ ᱟᱸᱴ ᱠᱚ ᱫᱟᱞ ᱠᱮᱫᱮᱭᱟ ᱟᱹᱰᱤ ᱟᱸᱴ ᱠᱚ ᱫᱟᱞ ᱠᱮᱫᱮᱭᱟ ᱵᱟᱡᱟᱣ ᱮᱱᱟ ᱧᱤᱫᱟᱹ ᱵᱟᱨᱚᱴᱟ ᱤᱧ ᱢᱟᱛᱚᱧ ᱦᱤᱡᱩᱜ ᱠᱟᱱ ᱛᱟᱦᱮᱱᱚᱜᱼᱟ ᱧᱤᱫᱟᱹ ᱛᱳ ᱪᱮᱫ ᱤᱧ ᱧᱮᱞ ᱧᱟᱢ ᱠᱮᱫᱟ ᱵᱷᱟᱹᱞᱤ ᱜᱤᱧ ᱧᱮᱞ ᱧᱟᱢ ᱠᱮᱫ ᱠᱚᱣᱟ ᱮᱠᱷᱮᱱ ᱟᱹᱭᱼᱢᱟᱹᱭ ᱚᱱᱟ ᱜᱟᱡᱟᱲ ᱟᱬᱮ ᱨᱮ ᱯᱩᱠᱷᱨᱤ ᱢᱮᱱᱟᱜᱼᱟ ᱚᱸᱰᱮ ᱠᱚ ᱫᱩᱲᱩᱵ ᱠᱟᱛᱮᱫ ᱜᱳᱞ ᱛᱮᱠᱚ ᱫᱩᱲᱩᱵ ᱠᱟᱱᱟ ᱢᱟᱱᱮ ᱵᱟᱝ ᱧᱮᱞ ᱴᱷᱤᱠᱚᱜ ᱠᱟᱱ ᱛᱟᱠᱚᱣᱟ ᱪᱮᱫ ᱠᱚ ᱪᱤᱠᱟᱹᱭᱮᱫᱟ ᱰᱟᱹᱱ ᱢᱟᱢ ᱵᱟᱲᱟᱭᱜᱮ ᱦᱚᱲ ᱪᱷᱟᱲᱟ ᱪᱮᱫ ᱠᱚ ᱡᱚᱢᱟ ᱤᱧᱫᱩᱧ ᱵᱚᱛᱚᱨ ᱛᱮ ᱢᱤᱫ ᱫᱟᱹᱲ ᱨᱮ ᱚᱲᱟᱜ ᱤᱧ ᱪᱟᱞᱟᱣ ᱮᱱᱟ ᱟᱨᱤᱧ ᱞᱟᱹᱭ ᱟᱠᱚ ᱠᱟᱱᱟ ᱚᱲᱟᱜ ᱠᱷᱚᱱ ᱩᱰᱩᱠ ᱠᱟᱛᱮᱫ ᱫᱚ ᱵᱟᱯᱞᱟᱧ ᱧᱮᱞ ᱠᱮᱫᱟ ᱡᱚᱢ ᱠᱤᱫᱟᱹᱧ ᱧᱩ ᱠᱤᱫᱟᱹᱧ ᱨᱟᱹᱥᱠᱟᱹ ᱠᱤᱫᱟᱹᱧ ᱟᱨ ᱨᱩᱣᱟᱹᱲᱚᱜ ᱡᱚᱠᱷᱚᱱ ᱫᱚ ᱟᱹᱭᱼᱢᱟᱹᱭ ᱤᱧ ᱧᱟᱢ ᱠᱮᱫ ᱠᱚᱣᱟ ᱠᱚᱭᱮᱠᱴᱤ ᱯᱩᱠᱷᱨᱤ ᱴᱷᱤᱯ ᱟᱬᱮᱨᱮ ᱜᱟᱡᱟᱲ ᱨᱮ ᱛᱳ ᱟᱹᱰᱤ ᱵᱚᱛᱚᱨᱤᱧ ᱟᱹᱭᱠᱟᱹᱣ ᱠᱮᱫᱟ ᱛᱳ ᱱᱚᱣᱟᱜᱮ ᱤᱧ ᱟᱯᱮᱧ ᱞᱟᱹᱭ ᱟᱯᱮ ᱠᱟᱱᱟ ᱟᱹᱛᱩ ᱠᱷᱚᱱ

ᱩᱱᱤ ᱫᱚ ᱫᱟᱠᱟ ᱴᱩᱠᱩᱡ ᱠᱩᱢᱲᱩ ᱠᱟᱱᱟᱭ ᱛᱚ ᱨᱩᱣᱟᱹᱲᱚᱜ ᱡᱚᱠᱷᱚᱱ ᱧᱟᱢ ᱠᱮᱫᱮᱭᱟᱹᱧ ᱧᱟᱢ ᱠᱮᱫ ᱠᱚᱣᱟᱹᱧ ᱢᱟᱱᱮ ᱩᱱᱠᱩ ᱟᱹᱭᱼᱢᱟᱹᱭ ᱚᱭᱮᱴ ᱛᱚ ᱚᱱᱮ ᱚᱱᱟᱜᱮ ᱠᱟᱛᱷᱟ ᱫᱚ ᱢᱟ ᱛᱚᱵᱮ ᱱᱚᱰᱮ ᱜᱮ ᱡᱚᱦᱟᱨ ᱴᱷᱤᱠ ᱜᱮᱭᱟ